ᱟᱞᱮ ᱦᱚᱱᱚᱛ ᱨᱮᱭᱟᱜ ᱫᱷᱚᱨᱚᱢ ᱴᱷᱟᱶ ᱫᱚ ᱟᱹᱛᱩ ᱟᱹᱛᱩ ᱨᱮᱜᱮ ᱢᱮᱱᱟᱜᱼᱟ ᱡᱟᱦᱟᱸ ᱠᱚᱫᱚ ᱦᱩᱭᱩᱜ ᱠᱟᱱᱟ ᱡᱟᱸᱦᱮᱨ ᱛᱷᱟᱱ ᱢᱟᱹᱡᱷᱤ ᱛᱷᱟᱱ ᱟᱨ ᱱᱤᱭᱟᱹ ᱠᱚᱫᱚ ᱥᱚᱨᱦᱟᱭ ᱯᱚᱨᱚᱵᱽ ᱵᱟᱦᱟ ᱯᱚᱨᱚᱵᱽ ᱨᱮ ᱠᱚ ᱯᱩᱡᱟᱹᱭᱟ ᱡᱟᱦᱟᱱᱟᱜ ᱯᱚᱨᱚᱵᱽ ᱠᱚᱨᱮᱜ ᱦᱚᱱᱚᱛ ᱨᱮᱱ ᱜᱟᱶᱛᱟ ᱠᱚ ᱟᱹᱰᱤ ᱡᱳᱜ ᱫᱟᱱ ᱠᱚ ᱮᱢᱟᱜᱼᱟ ᱦᱚᱲ ᱠᱚ ᱥᱟᱶ ᱱᱤᱭᱟᱹ ᱠᱚ ᱵᱤᱥᱚᱭ ᱛᱮᱠᱚ ᱜᱟᱞᱢᱟᱨᱟᱜᱼᱟ ᱡᱟᱦᱟᱸ ᱞᱮᱠᱟᱛᱮ ᱟᱵᱚᱣᱟᱜ ᱫᱷᱚᱨᱚᱢ ᱟᱹᱨᱤᱪᱟᱹᱞᱤ ᱪᱮᱛᱟᱱ ᱛᱮ ᱨᱟᱠᱟᱵᱚᱜᱼᱢᱟ ᱯᱷᱟᱹᱞᱜᱩᱱ ᱥᱮᱨᱢᱟ ᱨᱮᱫᱚ ᱦᱩᱭᱩᱜᱼᱟ ᱵᱟᱦᱟ ᱵᱚᱝᱜᱟ ᱠᱟᱨᱟᱢ ᱢᱟᱜᱷ ᱵᱚᱸᱜᱟ ᱨᱮᱫᱚ ᱦᱩᱭᱩᱜᱼᱟ ᱥᱚᱨᱦᱟᱭ ᱟᱨ ᱟᱥᱤᱱ ᱨᱮᱫᱚ ᱦᱩᱭᱩᱜᱼᱟ ᱫᱟᱸᱥᱟᱭ ᱯᱚᱨᱚᱵᱽ